ᱮᱥᱴᱮᱱ ᱢᱩᱫᱽᱨᱟᱹ ᱫᱷᱤᱨᱤ ᱡᱟᱣᱨᱟ ᱨᱮ ᱥᱮᱪᱮᱫᱟᱜ ᱜᱚᱱᱚᱝ ᱫᱚ ᱱᱚᱣᱟᱜᱤᱧ ᱢᱮᱱᱟ ᱡᱟᱦᱟᱸ ᱵᱟᱝ ᱱᱟᱥᱟᱜ ᱵᱟᱝ ᱫᱷᱟᱥᱟᱜ ᱡᱟᱦᱟᱸ ᱡᱤᱱᱤᱥ ᱠᱚ ᱦᱮᱱᱟᱜᱼᱟ ᱚᱱᱟ ᱡᱚᱛᱚᱱ ᱡᱚᱜᱟᱣ ᱠᱟᱛᱮ ᱟᱹᱣᱲᱤ ᱯᱩᱡᱤ ᱢᱩᱨᱟᱹᱭ ᱫᱚᱦᱚ ᱠᱟᱛᱮ ᱟᱵᱚ ᱟᱹᱠᱷᱤᱨ ᱫᱤᱱ ᱞᱟᱹᱜᱤᱫ ᱢᱤᱫᱴᱟᱝ ᱵᱷᱟᱵᱽᱱᱟ ᱪᱤᱱᱛᱟᱹ ᱠᱟᱛᱮ ᱱᱟᱝ ᱵᱚᱱ ᱫᱚᱦᱚᱭᱟ ᱡᱟᱦᱟᱸ ᱟᱹᱠᱷᱤᱨ ᱵᱤᱨᱳᱫᱟᱞᱤ ᱠᱚ ᱨᱮ ᱠᱟᱹᱢᱤᱨᱮ ᱞᱟᱜᱟᱜᱼᱟ ᱟᱨ ᱚᱱᱟ ᱠᱷᱚᱱᱟᱜ ᱢᱟᱨᱟᱝ ᱜᱚᱱᱚᱝ ᱫᱚ ᱱᱚᱣᱟᱜᱮ ᱡᱟᱦᱟᱸ ᱥᱮᱪᱮᱫ ᱨᱮᱱᱟᱜ ᱜᱚᱱᱚᱝ ᱡᱮ ᱚᱱᱟ ᱟᱹᱣᱲᱤ ᱫᱚᱦᱚ ᱯᱩᱸᱡᱤ ᱫᱚᱦᱚ ᱜᱮ ᱢᱟᱲᱟᱝ ᱥᱮᱪᱮᱫᱚᱜ ᱨᱮᱱᱟᱜ ᱠᱟᱛᱷᱟ ᱫᱚ ᱱᱚᱣᱟ ᱜᱮᱧ ᱞᱟᱹᱭᱟ